ᱟᱵᱚ ᱫᱚ ᱱᱮᱛᱟᱨ ᱫᱚ ᱫᱚᱢᱮᱵᱚᱱ ᱤᱭᱟᱹᱜ ᱠᱟᱱᱟ ᱛᱟᱭᱱᱚᱢᱚᱜ ᱠᱟᱱᱟ ᱵᱚᱱ ᱵᱷᱟᱜᱤᱛᱮ ᱴᱤᱵᱷᱤ ᱠᱚ ᱨᱮᱠᱚ ᱩᱫᱩᱜ ᱮᱫ ᱵᱚᱱᱟ ᱰᱤᱡᱮ ᱠᱚᱠᱚ ᱪᱟᱹᱞᱩ ᱠᱟᱜ ᱠᱟᱱᱟ ᱚᱱᱟ ᱠᱚᱫᱚ ᱵᱟᱹᱜᱤᱭᱟᱛᱟ ᱵᱚᱱ ᱯᱮ ᱟᱵᱚ ᱥᱟᱱᱛᱟᱲ ᱥᱚᱢᱟᱡᱽ ᱨᱮᱜᱮ ᱫᱤᱥᱚᱢ ᱵᱚᱱ ᱛᱟᱦᱮᱱᱚᱜ ᱢᱟ ᱚᱱᱟ ᱨᱮᱜᱮ ᱱᱟᱭ ᱜᱮ ᱱᱟᱯᱟᱭ ᱜᱮ ᱟᱵᱚ ᱦᱚᱸ ᱰᱷᱮᱨ ᱜᱮᱠᱚ ᱛᱟᱭᱱᱚᱢᱮᱫ ᱵᱚᱱᱟ ᱰᱷᱮᱨ ᱜᱮ ᱵᱟᱵᱚᱱ ᱫᱟᱲᱮᱭᱟᱜ ᱠᱟᱱᱟ ᱥᱟᱱᱟᱢ ᱠᱚ ᱮᱭᱟᱹᱭᱮᱫ ᱵᱚᱱᱟ ᱫᱤᱠᱩ ᱫᱚᱠᱚ ᱥᱟᱱᱟᱢ ᱠᱚ ᱯᱷᱚᱴᱳ ᱠᱚᱠᱚ ᱠᱷᱤᱪᱟᱹᱣ ᱮᱫ ᱵᱚᱱᱟ ᱩᱫᱩᱜ ᱮᱫ ᱵᱚᱱᱟ ᱠᱚ ᱫᱩᱱᱭᱟᱹᱭ ᱛᱮ ᱫᱟᱨᱮ ᱛᱮ ᱫᱚᱢᱮ ᱠᱚ ᱩᱫᱩᱜ ᱮᱫ ᱵᱚᱱᱟ ᱟᱵᱚ ᱫᱚ ᱟᱵᱚ ᱦᱚᱲ ᱛᱚ ᱥᱟᱱᱛᱟᱲ ᱥᱚᱢᱟᱡᱽ ᱨᱮ ᱞᱟᱦᱟ ᱨᱮᱜᱮ ᱵᱚᱱ ᱛᱟᱦᱮᱱᱚᱜ ᱢᱟ ᱥᱟᱱᱛᱟᱲ ᱥᱚᱢᱟᱡᱽ ᱨᱮᱜᱮ ᱡᱮᱥᱚᱱ ᱟᱵᱚ ᱦᱚᱸ ᱚᱱᱠᱟ ᱜᱮᱵᱚ ᱛᱟᱦᱮᱱᱚᱜ ᱢᱟ ᱱᱟᱯᱟᱭ ᱜᱮ ᱛᱩᱢᱫᱟᱜ ᱜᱮ ᱴᱟᱢᱟᱠ ᱜᱮ ᱨᱤᱡ ᱜᱮ ᱨᱚᱝ ᱜᱮ ᱮᱱᱮᱡ ᱜᱮ ᱥᱮᱨᱮᱧ ᱜᱮ ᱛᱚᱵᱮ ᱥᱮ ᱟᱵᱚ ᱦᱚᱸ ᱥᱟᱱᱛᱟᱲ ᱥᱚᱢᱟᱡᱽ ᱨᱮᱜᱮ ᱵᱚᱱ ᱛᱟᱦᱮᱱᱚᱜᱼᱟ ᱥᱮ ᱫᱚ ᱵᱟᱝ ᱥᱟᱱᱛᱟᱲ ᱥᱚᱢᱟᱡᱽ ᱢᱟᱛᱚ ᱵᱚᱱ ᱵᱟᱹᱜᱤᱭᱟᱜ ᱠᱟᱱ ᱱᱤᱛᱳᱜ ᱢᱟᱛᱚ ᱫᱤᱠᱩᱣᱟᱜ ᱜᱮᱵᱚᱱ ᱠᱩᱫᱟᱹᱣ ᱮᱫᱟ ᱫᱤᱠᱩᱣᱟᱜ ᱫᱚ ᱟᱞᱚ ᱵᱚᱱ ᱠᱩᱫᱟᱹᱣ ᱢᱟ ᱡᱮᱥᱚᱱ ᱠᱤ ᱥᱟᱱᱛᱟᱲ ᱥᱚᱢᱟᱡᱽ ᱨᱮᱜᱮ ᱵᱚᱱ ᱛᱟᱦᱮᱱᱚᱜ ᱢᱟ ᱟᱵᱚ ᱦᱚᱸ